ᱤᱧᱟᱹᱜ ᱜᱷᱟᱨᱚᱸᱡᱽ ᱨᱮ ᱟᱭᱢᱟ ᱚᱠᱚᱡ ᱚᱥᱩᱵᱤᱫᱟ ᱨᱤᱧ ᱯᱟᱲᱟᱣ ᱞᱮᱱᱟ ᱟᱞᱮ ᱫᱚ ᱵᱚᱭᱦᱟ ᱠᱚ ᱡᱚᱛᱚ ᱵᱟᱠᱚ ᱡᱩᱛ ᱞᱮᱱᱟ ᱟᱨ ᱧᱟᱛᱭᱟ ᱜᱚᱛᱚᱜ ᱦᱚᱸ ᱵᱟᱞᱮ ᱡᱩᱛ ᱞᱮᱱᱟ ᱟᱨ ᱠᱟᱹᱢᱤᱼᱠᱟᱹᱢᱤ ᱛᱮ ᱥᱮ ᱠᱟᱹᱢᱤ ᱵᱷᱤᱛᱨᱤ ᱨᱮᱜᱮ ᱠᱚ ᱡᱩᱫᱟᱹᱭᱮᱱᱟ ᱟᱫᱚ ᱡᱩᱫᱟᱹ ᱵᱟᱲᱟ ᱠᱟᱛᱮ ᱫᱚ ᱟᱫᱚ ᱛᱟᱦᱞᱮ ᱛᱟᱭᱚᱢ ᱛᱮᱫᱚ ᱟᱫᱚ ᱠᱚ ᱢᱮᱱ ᱠᱮᱫᱟ ᱢᱟ ᱟᱫᱚ ᱟᱞᱮ ᱫᱚ ᱡᱚᱢᱤ ᱦᱟᱥᱟ ᱫᱚ ᱦᱟᱹᱴᱤᱧᱟᱞᱮᱢᱮ ᱵᱟᱵᱟ ᱦᱟᱲᱟᱢ ᱫᱚᱠᱚ ᱢᱮᱛᱟᱫᱮᱭᱟ ᱟᱫᱚ ᱩᱱᱤ ᱫᱚ ᱪᱮᱫ ᱮᱭ ᱪᱮᱠᱟᱭᱟ ᱛᱟᱦᱞᱮ ᱛᱟᱦᱞᱮ ᱡᱚᱢᱤ ᱦᱟᱥᱟᱧ ᱦᱟᱹᱴᱤᱧᱟᱯᱮᱭᱟ ᱟᱨ ᱱᱚᱣᱟ ᱫᱚ ᱡᱚᱛᱚ ᱦᱚᱲ ᱜᱮ ᱟᱨ ᱱᱚᱜᱼᱚᱭ ᱡᱚᱢᱤ ᱦᱟᱥᱟ ᱦᱟᱹᱴᱤᱧ ᱠᱟᱛᱮ ᱫᱚ ᱱᱚᱜᱼᱚᱭ ᱟᱯᱮᱭᱟᱜ ᱤᱧ ᱪᱟᱥ ᱟᱯᱮᱭᱟᱜ ᱧᱩᱛᱩᱢ ᱨᱤᱧ ᱨᱟᱠᱟᱵ ᱠᱟᱜᱼᱟ ᱪᱟᱥ ᱯᱮ ᱟᱫᱚ ᱚᱱᱟ ᱦᱚᱸ ᱡᱚᱢᱤ ᱦᱟᱥᱟ ᱦᱟᱹᱴᱤᱧ ᱠᱟᱛᱮ ᱦᱚᱸ ᱵᱟᱠᱚ ᱠᱩᱥᱤ ᱞᱮᱱᱟ ᱢᱮᱱ ᱫᱟᱠᱚ ᱟᱢ ᱫᱚᱢ ᱰᱷᱮᱨᱱᱟ ᱱᱩᱭ ᱫᱚᱭ ᱛᱷᱚᱲᱟᱭᱮᱱᱟ ᱚᱱᱠᱟ ᱞᱮᱠᱟᱛᱮ ᱟᱵᱟᱨ ᱠᱚ ᱥᱚᱝ ᱦᱚᱪᱚ ᱠᱮᱫᱟ ᱟᱵᱟᱨ ᱠᱚ ᱢᱮᱱᱫᱟ ᱦᱮᱸᱫᱟᱭᱟ ᱚᱱᱟ ᱫᱚ ᱡᱚᱢᱤ ᱦᱟᱥᱟ ᱥᱮᱫ ᱜᱮ ᱪᱟᱞᱟᱣᱱᱟ ᱚᱲᱟᱜ ᱵᱷᱤᱴᱟᱹ ᱫᱚ ᱵᱟᱝ ᱠᱟᱱᱟ ᱚᱱᱟ ᱫᱚ ᱡᱚᱢᱤ ᱦᱟᱥᱟ ᱥᱮᱫ ᱜᱮ ᱪᱟᱞᱟᱣᱱᱟ ᱛᱟᱦᱞᱮ ᱤᱱᱟᱹ ᱵᱟᱵᱚᱫ ᱛᱮ ᱟᱨᱦᱚᱸ ᱠᱚ ᱢᱮᱱᱫᱟ ᱦᱮᱸ ᱛᱚᱵᱮ ᱡᱩᱛ ᱜᱮᱭᱟ ᱟᱨ ᱛᱟᱦᱞᱮ ᱤᱱᱟᱹ ᱵᱩᱜᱤᱭᱱᱟ ᱟᱵᱟᱨ ᱜᱤᱫᱽᱨᱟᱹ ᱤᱧ ᱨᱮᱱ ᱜᱤᱫᱽᱨᱟᱹ ᱟᱵᱟᱨ ᱠᱚ ᱡᱩᱫᱟᱹᱭᱮᱱ ᱛᱤᱧᱟᱹ ᱟᱵᱟᱨ ᱦᱚᱸ ᱩᱱᱠᱩ ᱦᱚᱸ ᱡᱚᱢᱤ ᱦᱟᱥᱟ ᱠᱚ ᱠᱷᱚᱡᱚᱜ ᱠᱟᱱᱟ ᱩᱱᱠᱩ ᱦᱚᱸᱠᱚ ᱢᱮᱱᱫᱟ ᱢᱟ ᱦᱟᱹᱴᱤᱧᱟᱞᱮ ᱢᱮ ᱥᱚᱢᱟᱱᱟᱞᱮ ᱢᱮ ᱪᱮᱫ ᱞᱮᱠᱟ ᱵᱟᱞᱮ ᱴᱷᱤᱠ ᱫᱟᱲᱮᱭᱟᱜ ᱠᱟᱱᱟ ᱩᱱᱠᱩ ᱦᱚᱸᱠᱚ ᱢᱮᱱᱫᱟ ᱦᱟᱹᱱᱤᱢ ᱰᱷᱮᱨ ᱠᱟᱫᱮᱭᱟ ᱤᱧ ᱫᱚᱢ ᱛᱷᱚᱲᱟ ᱠᱟᱹᱫᱤᱧᱟ ᱟᱫᱚ ᱠᱚ ᱢᱮᱱᱫᱟ ᱵᱟᱝᱭᱟ ᱚᱱᱟ ᱫᱚ ᱥᱚᱢᱟᱱ ᱜᱮᱭᱟ ᱚᱱᱟ ᱫᱚ ᱵᱷᱟᱹᱜᱤ ᱤᱭᱟᱹ ᱦᱟᱸᱰᱮ ᱱᱩᱭᱤᱧ ᱮᱢᱟᱫᱮᱭᱟ ᱱᱟᱰᱮ ᱱᱩᱭᱤᱧ ᱮᱢᱟᱫᱮᱭᱟ ᱴᱷᱤᱠ ᱜᱮᱭᱟ ᱡᱚᱛᱚ ᱜᱮᱯᱮ ᱴᱷᱤᱠ ᱜᱮᱭᱟ ᱤᱱᱟᱹ ᱜᱮ ᱦᱮᱱᱟᱜ ᱛᱟᱵᱚᱱ ᱵᱟᱹᱱᱩᱜ ᱛᱟᱵᱚᱱ ᱤᱱᱟᱹᱜᱮ ᱵᱷᱟᱜᱤᱭᱱᱟ ᱟᱨ ᱚᱱᱟ ᱤᱭᱟᱹ ᱢᱟᱹᱡᱷᱤ ᱯᱟᱨᱟᱱᱤᱠ ᱰᱟᱠ ᱠᱟᱛᱮ ᱥᱚᱢᱟᱫᱷᱟᱱ ᱠᱮᱫᱟᱞᱮ ᱡᱮ ᱦᱮᱸ ᱱᱚᱣᱟ ᱠᱚ ᱚᱱᱟᱠᱚ ᱴᱷᱤᱠ ᱜᱮᱛᱟ ᱯᱮᱭᱟ ᱱᱟᱯᱟᱭ ᱜᱮᱛᱟᱯᱮᱭᱟ ᱚᱱᱟ ᱠᱚ ᱥᱚᱢᱟᱫᱷᱟᱱ ᱠᱟᱜ ᱛᱟᱞᱮᱭᱟ